ᱥᱩᱠᱳᱫᱤ ᱦᱮᱢᱵᱽᱨᱚᱢ ᱟᱢ ᱪᱮᱫ ᱪᱮᱫ ᱠᱚ ᱵᱚᱭ ᱯᱟᱲᱦᱟᱣ ᱮᱢ ᱠᱩᱥᱤᱭᱟᱜᱼᱟ ᱵᱚᱭ ᱯᱟᱲᱦᱟᱣ ᱢᱚᱫᱷᱮ ᱨᱮᱫᱚ ᱢᱟᱱᱮ ᱥᱮᱞᱮᱵᱟᱥ ᱵᱷᱤᱛᱤᱠ ᱡᱟᱦᱟᱸ ᱠᱚ ᱵᱚᱭ ᱛᱟᱸᱦᱮᱱᱟ ᱚᱱᱟ ᱢᱟ ᱦᱮᱸᱜᱮ ᱛᱳ ᱤᱧᱟᱹᱜ ᱫᱤᱱᱚᱢ ᱨᱮᱱᱟᱜ ᱦᱤᱵᱤᱴ ᱦᱮᱱᱟᱜ ᱛᱤᱧᱟᱹ ᱡᱮ ᱯᱨᱚᱛᱤ ᱫᱤᱱ ᱢᱤᱫᱴᱮᱡ ᱩᱯᱚᱱᱟᱥ ᱫᱚ ᱢᱟᱱᱮ ᱡᱟᱦᱟᱸᱧ ᱥᱟᱵ ᱠᱟᱜᱼᱟ ᱛᱤᱱ ᱢᱟᱥ ᱚᱱᱛᱚᱨ ᱚᱱᱛᱚᱨ ᱚᱱᱠᱟ ᱚᱱᱟᱧ ᱯᱟᱲᱦᱟᱣ ᱪᱟᱵᱟᱭᱟ ᱱᱤᱛᱚᱜ ᱫᱚ ᱡᱮᱢᱚᱱᱤᱧ ᱯᱟᱲᱦᱟᱜ ᱠᱟᱱᱟ ᱪᱳᱠᱷᱮᱨ ᱵᱟᱞᱤ ᱨᱚᱵᱤᱱᱫᱨᱚ ᱴᱷᱟᱠᱩᱨᱟᱜ ᱟᱨ ᱢᱮᱱᱟᱜᱼᱟ ᱡᱟᱦᱟ ᱠᱚ ᱮᱢᱱᱤ ᱫᱤᱱᱚᱢ ᱨᱮᱱᱟᱜ ᱯᱟᱲᱦᱟᱣ ᱠᱚ ᱛᱟᱸᱦᱮᱱᱟ ᱱᱮᱴ ᱥᱮᱴ ᱨᱮᱱᱟᱜ ᱯᱨᱤᱯᱟᱨᱮᱥᱚᱱ ᱪᱟᱞᱟᱜ ᱠᱟᱱᱟ ᱛᱳ ᱯᱚᱞᱤᱴᱤᱠᱥ ᱦᱤᱥᱟᱹᱵ ᱨᱮᱱᱟᱜ ᱡᱟᱦᱟ ᱠᱚ ᱵᱚᱭ ᱢᱮᱱᱟᱜᱼᱟ ᱟᱵᱚ ᱥᱟᱱᱛᱟᱲ ᱛᱮᱢᱟ ᱦᱮᱱᱟᱜ ᱚᱱᱟᱠᱚᱢᱟᱹᱧ ᱯᱟᱲᱦᱟᱣ ᱟᱠᱟᱫᱟ ᱚᱞᱨᱮᱰᱤ ᱟᱨ ᱡᱟᱦᱟᱸ ᱠᱚ ᱯᱟᱲᱦᱟᱣ ᱵᱟᱹᱠᱤ ᱢᱮᱱᱟᱜ ᱛᱤᱧᱟᱹ ᱯᱞᱮᱴᱳᱣᱟᱜ ᱡᱟᱹᱥᱴᱤᱥ ᱨᱳᱞᱥ ᱟᱜ ᱵᱚᱭ ᱠᱩ ᱮᱨᱤᱥᱴᱮᱴᱚᱞ ᱟᱜ ᱵᱚᱭ ᱠᱩ ᱚᱱᱟ ᱠᱩᱡ ᱜᱮ ᱤᱧ ᱫᱚ ᱡᱟᱹᱥᱛᱤ ᱯᱟᱲᱦᱟᱣ ᱤᱧ ᱠᱩᱥᱤᱜ ᱛᱟᱸᱦᱮᱱ